ᱤᱧᱟᱹᱜ ᱴᱚᱴᱷᱟ ᱨᱮ ᱢᱩᱬᱩᱛ ᱥᱟᱸᱜᱷᱟ ᱯᱟᱹᱨᱥᱤ ᱫᱚ ᱥᱟᱱᱛᱟᱲᱤ ᱢᱩᱱᱰᱟᱨᱤ ᱠᱚᱲᱟ ᱯᱟᱹᱨᱥᱤ ᱟᱨᱦᱚᱸ ᱟᱭᱢᱟ ᱞᱮᱠᱟᱱᱟᱜ ᱱᱤᱛ ᱡᱩᱫᱤ ᱵᱚᱱ ᱧᱮᱞᱟ ᱦᱚᱲ ᱦᱚᱯᱚᱱ ᱥᱟᱱᱛᱟᱲᱤ ᱯᱟᱹᱨᱥᱤ ᱥᱟᱶ ᱥᱟᱶᱛᱮ ᱤᱝᱞᱤᱥ ᱵᱟᱝᱞᱟ ᱯᱟᱹᱨᱥᱤ ᱠᱚ ᱥᱮᱬᱟᱭᱮᱫ ᱠᱟᱱᱟ ᱟᱭᱳ ᱟᱲᱟᱝ ᱛᱮ ᱨᱚᱲ ᱞᱮᱠᱷᱟᱱ ᱪᱮᱫᱟᱜ ᱜᱚᱨᱚᱵ ᱟᱴᱠᱟᱨᱚᱜ ᱚᱱᱟ ᱞᱟᱹᱭ ᱞᱮᱠᱷᱟᱱ ᱜᱮ ᱜᱟᱱᱚᱜᱼᱟ ᱡᱟᱦᱟᱸ ᱞᱮᱠᱟ ᱯᱩᱥᱴᱟᱹᱣ ᱢᱮᱱᱮᱛ ᱱᱟᱭᱚ ᱱᱟᱲᱟᱝ ᱛᱮᱫᱚ ᱥᱚᱫᱚᱨᱚᱜᱼᱟ